ᱤᱧᱦᱚᱸ ᱫᱟᱱᱟᱝ ᱠᱷᱚᱱ ᱪᱮᱬᱮ ᱫᱚ ᱧᱮᱞ ᱥᱟᱱᱟ ᱤᱧ ᱜᱮᱭᱟ ᱟᱨ ᱢᱤᱫ ᱫᱤᱱ ᱫᱚ ᱫᱟᱱᱟᱝ ᱠᱷᱚᱱᱤᱧ ᱧᱮᱞ ᱞᱮᱫᱮᱭᱟ ᱟᱨ ᱢᱤᱫ ᱫᱤᱱ ᱫᱚ ᱵᱤᱨ ᱵᱤᱨ ᱛᱤᱧ ᱪᱟᱞᱟᱜ ᱠᱟᱱ ᱛᱟᱦᱮᱱᱟ ᱟᱨ ᱦᱚᱴᱟᱛᱜᱮ ᱤᱧ ᱥᱩᱨ ᱨᱤᱧ ᱧᱮᱞ ᱠᱮᱫᱮᱭᱟ ᱟᱹᱰᱤ ᱢᱚᱡᱮ ᱧᱮᱞᱚᱜ ᱠᱟᱱᱟ ᱢᱟᱨᱟᱜ ᱪᱮᱬᱮ ᱛᱟᱦᱮᱸ ᱠᱟᱱᱟᱭ ᱟᱨ ᱯᱟᱞᱚᱠ ᱠᱚᱛᱟᱭ ᱟᱹᱰᱤ ᱞᱟᱹᱴᱩ ᱞᱟᱹᱴᱩ ᱟᱨ ᱵᱚᱦᱚᱜ ᱨᱮᱦᱚᱸ ᱵᱟᱦᱟ ᱛᱟᱦᱮᱸ ᱠᱟᱱ ᱛᱟᱭᱟ ᱟᱹᱰᱤ ᱢᱚᱡᱮ ᱧᱮᱞᱚᱜ ᱠᱟᱱ ᱛᱟᱦᱮᱱᱟ